ᱵᱷᱟᱨᱚᱛᱤᱭᱚ ᱱᱚᱠᱨᱤ ᱨᱮᱱᱟᱜ ᱱᱚᱠᱨᱤ ᱨᱮᱱᱟᱜ ᱵᱟᱡᱟᱨ ᱫᱚ ᱟᱹᱰᱤ ᱵᱟᱹᱲᱤᱡ ᱜᱮᱭᱟ ᱪᱮᱫᱟᱜ ᱥᱮ ᱵᱟᱝᱢᱟ ᱱᱚᱰᱮ ᱫᱚ ᱟᱹᱰᱤᱜᱟᱱ ᱪᱮᱞᱮᱧᱡᱽ ᱨᱮᱱᱟᱜ ᱠᱟᱛᱷᱟ ᱢᱮᱱᱟᱜ ᱠᱟᱜᱼᱟ ᱪᱮᱫᱟᱜ ᱥᱮ ᱰᱤᱜᱽᱨᱤ ᱦᱚᱸ ᱟᱹᱰᱤᱜᱟᱱ ᱰᱤᱜᱽᱨᱤ ᱠᱟᱛᱮ ᱢᱮᱱᱟᱜ ᱠᱟᱜ ᱠᱚᱣᱟ ᱪᱟᱹᱠᱨᱤ ᱦᱚᱸ ᱵᱟᱠᱚ ᱧᱟᱢᱫᱟ